ᱟᱪᱪᱷᱟ ᱤᱧ ᱫᱚ ᱪᱟᱥ ᱵᱚᱞᱛᱮ ᱫᱚ ᱤᱧᱫᱚ ᱢᱟᱱᱮ ᱟᱹᱞᱩ ᱯᱮᱸᱭᱟᱡᱽ ᱱᱚᱣᱟ ᱠᱚᱜᱮᱧ ᱪᱟᱥ ᱠᱟᱫᱟ ᱟᱫᱚ ᱱᱚᱣᱟ ᱪᱟᱥᱨᱮ ᱢᱟᱱᱮ ᱱᱚᱣᱟ ᱟᱹᱞᱩ ᱯᱮᱸᱭᱟᱡᱽ ᱪᱟᱥ ᱨᱮᱫᱚ ᱢᱟᱱᱮ ᱱᱚᱝᱠᱟ ᱪᱟᱥ ᱨᱮᱱᱟᱜ ᱡᱤᱱᱤᱥ ᱠᱟᱱᱟ ᱱᱚᱣᱟ ᱪᱟᱥ ᱟᱞᱩ ᱯᱮᱸᱭᱟᱡᱽ ᱫᱚ ᱱᱚᱣᱟ ᱫᱚ ᱦᱟᱥᱟ ᱛᱳᱭᱨᱤ ᱦᱩᱭᱩᱜᱼᱟ ᱯᱳᱭᱞᱳ ᱨᱮᱫᱚ ᱥᱤ ᱫᱩᱞ ᱫᱩᱞᱭᱟᱹ ᱦᱩᱭᱩᱜᱼᱟ ᱟᱨ ᱱᱚᱣᱟ ᱦᱟᱥᱟ ᱥᱤ ᱫᱩᱞ ᱫᱩᱞᱭᱟᱹ ᱠᱟᱛᱮᱫ ᱢᱟᱱᱮ ᱯᱚᱨᱤᱥ ᱢᱟᱱᱮ ᱜᱩᱸᱰᱟᱹᱭ ᱦᱩᱭᱩᱜᱼᱟ ᱟᱨ ᱱᱚᱣᱟ ᱦᱟᱥᱟ ᱥᱟᱶᱛᱮ ᱟᱵᱚ ᱡᱟᱦᱟᱸ ᱱᱤᱛᱚᱜ ᱚᱱᱟ ᱟᱹᱞᱩ ᱯᱮᱸᱭᱟᱡᱽ ᱡᱟᱦᱟᱸ ᱫᱚ ᱵᱷᱟᱞᱮ ᱯᱷᱚᱞᱚᱱ ᱦᱩᱭᱩᱜ ᱢᱟ ᱱᱚᱣᱟ ᱞᱮᱠᱟᱛᱮ ᱥᱟᱨ ᱜᱩᱨᱤᱡ ᱮᱢᱟᱱ ᱛᱮᱭᱟᱜ ᱢᱟᱱᱮ ᱡᱟᱦᱟᱸ ᱫᱚ ᱟᱨᱦᱚᱸ ᱢᱮᱱᱟᱜᱼᱟ ᱨᱟᱥᱟᱭᱚᱱᱤᱠ ᱚᱱᱟ ᱠᱚ ᱥᱟᱱᱟᱢᱟᱜ ᱚᱸᱰᱮ ᱪᱷᱩᱲᱭᱟᱹᱣ ᱠᱟᱛᱮᱫ ᱢᱟᱱᱮ ᱚᱸᱰᱮ ᱦᱟᱥᱟ ᱟᱨ ᱯᱟᱨᱥᱮᱱᱴᱮᱽ ᱨᱮ ᱡᱟᱦᱟᱸ ᱫᱚ ᱛᱮᱡᱽ ᱴᱷᱤᱠ ᱵᱷᱟᱵᱽᱛᱮ ᱚᱱᱟ ᱟᱹᱞᱩ ᱯᱮᱸᱭᱟᱡᱽ ᱨᱮ ᱧᱟᱢ ᱢᱟᱭ ᱡᱟᱛᱮ ᱠᱚᱢ ᱴᱟᱭᱤᱢ ᱨᱮ ᱱᱚᱣᱟ ᱦᱟᱥᱟ ᱱᱚᱣᱟ ᱟᱹᱞᱩ ᱠᱚ ᱯᱷᱚᱥᱚᱞ ᱠᱚ ᱯᱮᱸᱭᱟᱡᱽ ᱠᱚ ᱦᱟᱨᱟ ᱨᱟᱠᱟᱵᱽ ᱢᱟ ᱥᱮ ᱟᱹᱰᱤ ᱥᱟᱴ ᱢᱟᱱᱮ ᱯᱷᱚᱞᱚᱱ ᱵᱷᱟᱞᱮ ᱵᱨᱤᱫᱽᱫᱷᱤ ᱵᱟᱹᱲᱛᱤᱜ ᱢᱟ ᱱᱚᱣᱟ ᱞᱮᱠᱟᱛᱮ ᱦᱟᱥᱟ ᱫᱚ ᱥᱤᱛᱩᱝ ᱨᱚᱦᱚᱲ ᱡᱮᱵᱽ ᱟᱞᱚ ᱦᱩᱭᱩᱜ ᱢᱟ ᱱᱚᱣᱟ ᱱᱚᱝᱠᱟ ᱞᱮᱠᱟ ᱯᱚᱨᱤᱪᱚᱨᱡᱟ ᱠᱟᱛᱮᱫ ᱦᱟᱥᱟ ᱛᱳᱭᱨᱤ ᱦᱩᱭᱩᱜᱼᱟ ᱱᱚᱣᱟ ᱦᱟᱥᱟ ᱛᱳᱭᱨᱤ ᱮᱸ ᱞᱮᱠᱷᱟᱱ ᱯᱷᱚᱞᱚᱱ ᱵᱷᱟᱞᱮ ᱦᱩᱭᱩᱜᱼᱟ ᱟᱨ ᱱᱚᱣᱟ ᱯᱷᱚᱞᱚᱱ ᱤᱫᱤ ᱠᱟᱛᱮᱫ ᱱᱚᱣᱟ ᱡᱟᱦᱟᱸ ᱫᱚ ᱢᱟᱱᱮ ᱨᱳᱜᱽ ᱟᱡᱟᱨ ᱟᱞᱚᱭ ᱧᱟᱢ ᱢᱟ ᱚᱱᱟ ᱞᱮᱠᱟᱛᱮ ᱱᱚᱣᱟ ᱦᱟᱥᱟ ᱡᱟᱦᱟᱸ ᱫᱚ ᱱᱚᱣᱟᱨᱮ ᱠᱟᱹᱴᱤᱡ ᱟᱨᱚ ᱚᱱᱟ ᱪᱩᱱ ᱮᱢᱟᱜ ᱠᱷᱟᱱ ᱫᱚ ᱡᱤᱵᱟᱱᱩ ᱡᱟᱦᱟᱸ ᱦᱟᱥᱟ ᱨᱮᱠᱚ ᱛᱟᱦᱮᱱᱟ ᱩᱱᱠᱩ ᱠᱤᱪᱷᱩ ᱠᱚ ᱫᱷᱚᱝᱥᱚᱜᱼᱟ ᱱᱚᱣᱟ ᱞᱮᱠᱟᱛᱮ ᱚᱸᱰᱮ ᱚᱱᱟ ᱵᱷᱟᱞᱮ ᱵᱷᱟᱵᱽᱛᱮ ᱚᱱᱠᱟ ᱠᱟᱛᱮᱫ ᱦᱟᱥᱟ ᱡᱩᱛ ᱦᱩᱭᱩᱜᱼᱟ ᱟᱨ ᱴᱷᱤᱠ ᱴᱷᱟᱠ ᱵᱷᱟᱵᱽᱛᱮ ᱚᱱᱟ ᱯᱮᱸᱭᱟᱡᱽ ᱟᱹᱞᱩ ᱨᱚᱦᱚᱭ ᱞᱮᱠᱷᱟᱱ ᱫᱚ ᱢᱟᱱᱮ ᱚᱱᱟ ᱟᱹᱰᱤ ᱯᱷᱚᱞᱚᱱ ᱟᱨᱠᱤ ᱟᱹᱰᱤ ᱠᱚᱢ ᱥᱚᱢᱚᱭ ᱛᱮᱥᱮ ᱠᱚᱢ ᱢᱟᱱᱮ ᱥᱚᱢᱚᱭ ᱵᱟᱝ ᱫᱚ ᱴᱷᱤᱠ ᱮᱠᱫᱚᱢ ᱢᱟᱱᱮ ᱟᱹᱰᱤ ᱥᱩᱞᱮᱴ ᱥᱟᱺᱦᱤᱡ ᱟᱹᱰᱤ ᱵᱚᱞᱤᱥᱴᱚ ᱥᱟᱺᱦᱤᱡ ᱚᱱᱟ ᱯᱷᱚᱥᱚᱞ ᱦᱩᱭᱩᱜᱼᱟ ᱮᱵᱚᱝ ᱞᱟᱵᱷᱚᱵᱟᱱ ᱧᱟᱢᱚᱜᱼᱟ